ᱜᱮᱢ ᱠᱚ ᱢᱟᱱᱮ ᱠᱷᱮᱞᱳᱰ ᱠᱚ ᱡᱮᱢᱚᱱ ᱯᱷᱩᱴᱵᱚᱞ ᱦᱩᱭᱱᱟ ᱠᱨᱤᱠᱮᱴ ᱦᱩᱭᱱᱟ ᱚᱱᱟᱦᱚᱸ ᱡᱮᱢᱚᱱ ᱢᱤᱫ ᱢᱚᱱᱮᱛᱮ ᱱᱟᱯᱟᱭᱛᱮᱢ ᱠᱷᱮᱞᱳᱰ ᱞᱮᱠᱷᱟᱱ ᱫᱚ ᱡᱤᱭᱚᱱ ᱨᱮ ᱟᱹᱰᱤ ᱵᱮᱥ ᱦᱚᱲᱮᱢ ᱛᱮᱭᱟᱨᱚᱜᱼᱟ ᱵᱮᱥ ᱠᱷᱮᱞᱳᱰᱤᱭᱟᱹᱢ ᱵᱮᱱᱟᱣ ᱫᱟᱲᱮᱭᱟᱜᱼᱟ ᱯᱷᱩᱴᱵᱚᱞ ᱠᱚ ᱠᱷᱮᱞ ᱠᱟᱱᱟ ᱡᱮᱢᱚᱱ ᱜᱤᱫᱽᱨᱟᱹ ᱠᱚ ᱟᱹᱰᱤ ᱱᱟᱯᱟᱭᱜᱮ ᱮᱦᱚᱵ ᱠᱷᱚᱱ ᱠᱚ ᱯᱨᱮᱠᱴᱤᱥ ᱮᱫᱟᱠᱚ ᱠᱷᱮᱞ ᱠᱟᱱᱟ ᱠᱚ ᱟᱹᱛᱩ ᱨᱮᱱᱟᱜ ᱟᱹᱛᱩᱨᱮ ᱠᱷᱮᱞ ᱠᱷᱮᱞᱛᱮ ᱱᱚᱛᱮ ᱢᱟᱲᱟᱝ ᱥᱮᱫ ᱠᱚ ᱞᱟᱦᱟᱜ ᱠᱟᱱᱟ ᱟᱹᱛᱩᱨᱮ ᱠᱷᱮᱞ ᱵᱞᱚᱠ ᱨᱮ ᱠᱷᱮᱞ ᱵᱞᱚᱠ ᱤᱭᱟᱹᱨᱮ ᱯᱷᱤᱨ ᱚᱱᱟ ᱠᱷᱚᱱ ᱪᱮᱛᱟᱱ ᱠᱚ ᱨᱟᱠᱟᱵ ᱠᱟᱱᱟ ᱰᱤᱥᱴᱤᱠ ᱤᱭᱟᱹ ᱨᱮᱠᱚ ᱠᱷᱮᱞ ᱠᱟᱱᱟ ᱰᱤᱥᱴᱤᱠ ᱠᱚᱨᱮ ᱯᱚᱱᱚᱛ ᱨᱮᱠᱚ ᱪᱟᱞᱟᱜ ᱠᱟᱱᱟ ᱡᱟᱦᱟᱸᱭ ᱠᱷᱮᱞᱳᱰᱤᱭᱟᱹ ᱱᱟᱯᱟᱭᱛᱮ ᱠᱷᱮᱞᱟᱭ ᱩᱱᱤᱭᱟᱜ ᱡᱤᱭᱚᱱ ᱨᱮᱫᱚ ᱟᱹᱰᱤ ᱵᱮᱥᱜᱮ ᱦᱩᱭᱩᱜ ᱛᱟᱭᱟ ᱠᱨᱤᱠᱮᱴ ᱦᱚᱸ ᱚᱱᱠᱟ ᱜᱮᱠᱚ ᱠᱷᱮᱞ ᱠᱟᱱᱟ ᱱᱟᱯᱟᱭᱛᱮ ᱡᱟᱦᱟᱸᱭ ᱠᱷᱮᱞᱟᱭ ᱩᱱᱤ ᱫᱚ ᱡᱤᱭᱚᱱ ᱨᱮ ᱟᱹᱰᱤ ᱢᱟᱨᱟᱝ ᱠᱷᱮᱞᱳᱰᱤᱭᱟᱹᱭ ᱵᱮᱱᱟᱜᱼᱟ ᱟᱨᱵᱟᱝ ᱟᱹᱰᱤᱵᱮᱥ ᱩᱱᱤ ᱪᱮᱛᱟᱱ ᱟᱹᱰᱤ ᱥᱟᱹᱨᱤᱭᱟᱜ ᱚᱨᱥᱚᱝᱼᱮ ᱫᱚᱦᱚ ᱫᱟᱲᱮᱭᱟᱜᱼᱟ ᱡᱟᱦᱟᱸᱭ ᱱᱟᱯᱟᱭᱛᱮ ᱠᱷᱮᱞᱟᱭ ᱢᱤᱫ ᱢᱚᱱᱮᱛᱮ ᱠᱷᱮᱞ ᱠᱚ ᱱᱟᱯᱟᱭ ᱛᱤᱧ ᱠᱷᱮᱞᱟ ᱢᱤᱫ ᱢᱚᱱᱮᱛᱤᱧ ᱠᱷᱮᱞᱟ ᱢᱤᱫᱴᱤᱡ ᱠᱨᱤᱠᱮᱴᱟᱨ ᱵᱮᱥ ᱠᱨᱤᱠᱮᱴᱟᱨ ᱥᱮ ᱵᱮᱥ ᱯᱷᱩᱴᱵᱚᱞᱟᱨᱤᱧ ᱵᱮᱱᱟᱜᱼᱟ ᱢᱮᱱᱛᱮ ᱡᱟᱦᱟᱸᱭ ᱦᱚᱲ ᱢᱤᱫ ᱢᱚᱱᱮ ᱛᱮ ᱢᱚᱱᱮᱭᱟᱭ ᱩᱱᱤ